ᱦᱮᱸ ᱤᱯᱤᱞ ᱮᱸᱜᱮᱞ ᱵᱟᱨᱮᱛᱮ ᱵᱟᱲᱟᱭ ᱞᱟᱹᱜᱤᱫᱛᱮ ᱵᱤᱵᱷᱤᱱᱱᱚ ᱨᱚᱠᱚᱢ ᱮᱱᱮᱡᱼᱥᱮᱨᱮᱧ ᱢᱟᱫᱽᱫᱷᱚᱢ ᱥᱮ ᱥᱳᱥᱟᱞ ᱢᱤᱰᱤᱭᱟ ᱠᱷᱚᱱᱤᱧ ᱵᱟᱲᱟᱭ ᱧᱟᱢᱮᱫᱟᱵᱚᱱ ᱟᱨᱠᱤ ᱥᱤᱴᱤᱝ ᱫᱩᱴᱟᱝ ᱠᱷᱚᱱᱦᱚᱸ ᱥᱮ ᱠᱩᱫᱩᱢ ᱠᱤᱥᱟᱹᱼᱠᱩᱫᱩᱢ ᱠᱷᱚᱱ ᱥᱮ ᱟᱨᱦᱚᱸ ᱟᱭᱢᱟ ᱱᱟᱜᱟᱢ ᱨᱮᱭᱟᱜ ᱚᱱᱚᱞᱠᱷᱚᱱ ᱚᱞᱠᱚ ᱠᱷᱚᱱ ᱦᱚᱸᱵᱚᱱ ᱵᱟᱲᱟᱭ ᱧᱟᱢ ᱫᱟᱲᱮᱜᱼᱟ ᱥᱮ ᱵᱤᱵᱷᱤᱱᱱᱚ ᱨᱚᱠᱚᱢ ᱱᱤᱣᱩᱥ ᱢᱟᱫᱽᱫᱷᱚᱢᱛᱮᱦᱚᱸ ᱵᱚᱱ ᱵᱟᱰᱟᱭ ᱧᱟᱢ ᱫᱟᱲᱮᱭᱟᱜᱼᱟ ᱤᱯᱤᱞᱼᱮᱸᱜᱮᱞ ᱠᱚᱣᱟᱜ ᱠᱟᱛᱷᱟ ᱥᱮ ᱵᱤᱵᱷᱤᱱᱱᱚ ᱨᱚᱠᱚᱢ